ᱦᱮᱞᱳ ᱦᱮᱸ ᱦᱮᱸ ᱤᱧᱜᱤᱧ ᱢᱮᱱ ᱮᱫᱟ ᱮᱸᱜ ᱨᱩᱜᱽᱲᱩ ᱠᱩᱞᱦᱤ ᱠᱷᱚᱱᱤᱧ ᱞᱟᱹᱭ ᱮᱫᱟ ᱱᱤᱭᱟᱹ ᱱᱚᱣᱟ ᱯᱩᱨᱩᱞᱤᱭᱟᱹ ᱡᱮᱞᱟ ᱨᱮ ᱟᱵᱚ ᱥᱟᱱᱛᱟᱲ ᱠᱚ ᱪᱮᱫ ᱪᱮᱫ ᱯᱚᱨᱚᱵᱽ ᱯᱮ ᱢᱟᱱᱟᱣᱟ ᱚᱠᱟ ᱵᱚᱸᱜᱟ ᱯᱮ ᱥᱚᱦᱨᱟᱭᱚᱜᱼᱟ ᱟᱨ ᱛᱤᱱᱟᱹᱜ ᱫᱤᱱ ᱠᱟᱛᱮ ᱯᱮ ᱢᱟᱱᱟᱣᱟ ᱟᱨ ᱥᱟᱠᱨᱟᱛ ᱫᱚ ᱚᱠᱟ ᱵᱚᱸᱜᱟ ᱥᱟᱠᱨᱟᱛ ᱯᱮ ᱢᱟᱱᱟᱣᱟ ᱦᱮᱸᱻ ᱟᱨ ᱚᱠᱟ ᱵᱚᱸᱜᱟ ᱯᱮ ᱵᱟᱦᱟᱜᱼᱟ ᱛᱤᱱᱟᱹᱜ ᱫᱤᱱ ᱯᱮ ᱢᱟᱱᱟᱣᱟ ᱟᱨ ᱚᱠᱟ ᱵᱚᱸᱜᱟ ᱡᱟᱛᱨᱟ ᱯᱮ ᱢᱟᱱᱟᱣᱟ ᱛᱤᱱᱟᱹᱜ ᱫᱤᱱ ᱯᱮ ᱢᱟᱱᱟᱣᱟ ᱚᱱᱟ ᱠᱚ ᱵᱟᱰᱟᱭ ᱡᱚᱝ ᱥᱟᱱᱟᱧ ᱠᱟᱱᱟ ᱚ ᱚᱱᱟ ᱠᱚ ᱠᱟᱛᱷᱟ ᱜᱮ ᱤᱭᱟᱹ ᱟᱞᱮ ᱫᱚ ᱵᱟᱰᱟᱭ ᱡᱚᱝ ᱥᱟᱱᱟᱭᱮᱫ ᱞᱮᱭᱟ ᱟᱨ ᱱᱤᱭᱟᱹ ᱪᱷᱟᱰᱟ ᱪᱮᱫ ᱪᱮᱫ ᱯᱚᱨᱚᱵᱽ ᱠᱚ ᱢᱮᱱᱟᱜᱼᱟ ᱚᱻ ᱟᱫᱚ ᱚᱱᱟ ᱠᱚᱜᱮ ᱵᱟᱰᱟᱭ ᱡᱚᱝ ᱥᱟᱱᱟᱧ ᱠᱟᱱᱟ ᱦᱮᱸ ᱴᱷᱤᱠᱜᱮ ᱛᱟᱦᱚᱞᱮ ᱢᱟ ᱫᱚᱦᱚ ᱦᱩᱭᱩᱜ ᱠᱟᱱᱟ ᱟᱫᱚ